ᱦᱮᱸ ᱤᱧ ᱫᱤᱥᱚᱢ ᱦᱚᱲ ᱞᱟᱹᱜᱤᱫ ᱚᱱᱚᱬᱦᱮᱸ ᱜᱟᱛᱷᱱᱤ ᱚᱞ ᱟᱠᱟᱫᱟᱹᱧ ᱥᱮ ᱤᱧᱟᱹᱜ ᱡᱟᱦᱟᱸ ᱢᱚᱱᱮᱨᱮ ᱛᱟᱦᱮᱸ ᱠᱟᱱᱟ ᱚᱱᱟᱜᱤᱧ ᱚᱞ ᱟᱠᱟᱫᱟ ᱟᱨ ᱚᱱᱟ ᱚᱞ ᱯᱟᱲᱦᱟᱣ ᱠᱟᱛᱮᱫ ᱜᱮ ᱚᱱᱚᱞᱤᱭᱟᱹ ᱠᱚᱫᱚ ᱤᱧᱟᱹᱜ ᱡᱟᱦᱟᱸ ᱢᱚᱱᱮᱨ ᱠᱟᱛᱷᱟ ᱠᱚᱧ ᱚᱞ ᱠᱟᱫᱟ ᱚᱱᱟ ᱠᱚᱜᱮ ᱯᱟᱲᱦᱟᱣ ᱠᱟᱛᱮᱫ ᱠᱚ ᱠᱩᱥᱤ ᱟᱠᱟᱫᱟ ᱚᱱᱟᱛᱮ ᱤᱧ ᱦᱚᱸ ᱠᱩᱥᱤ ᱜᱤᱧ ᱵᱩᱡᱷᱟᱹᱣ ᱟᱠᱟᱫᱟ